ᱟᱞᱮ ᱠᱚᱞᱮᱡᱽ ᱨᱮ ᱢᱤᱫ ᱫᱤᱱ ᱠᱷᱮᱞᱟ ᱛᱟᱦᱮᱸ ᱞᱮᱱᱟ ᱦᱮᱸ ᱟᱫᱚ ᱚᱱᱟ ᱠᱷᱮᱞᱟ ᱨᱮ ᱤᱧ ᱠᱷᱮᱞᱟ ᱧᱮᱞ ᱞᱮᱫᱟᱹᱧ ᱟᱫᱚ ᱚᱱᱟ ᱠᱷᱮᱞᱟ ᱨᱮ ᱠᱷᱮᱞᱚ ᱠᱚ ᱫᱟᱹᱲ ᱫᱟᱹᱲ ᱛᱮᱜᱮ ᱵᱩᱡᱩᱜ ᱛᱟᱦᱮᱭᱮᱱᱟᱹᱧ ᱟᱫᱚ ᱵᱩᱡᱩᱨ ᱮᱱᱟᱹᱧ ᱠᱮ ᱡᱟᱸᱜᱟ ᱢᱚᱡᱠᱟᱣ ᱞᱮᱱ ᱛᱤᱧᱟᱹ ᱡᱟᱸᱜᱟ ᱢᱚᱡᱠᱟᱣ ᱮᱱ ᱛᱤᱧᱟᱹ ᱟᱫᱚ ᱫᱟᱨᱟ ᱦᱚᱸ ᱵᱟᱝ ᱫᱟᱨᱟ ᱥᱟᱱᱟᱹᱧᱟ ᱚᱲᱟᱜ ᱦᱮᱡ ᱮᱱᱟᱹᱧ ᱚᱲᱟᱜ ᱦᱮᱡ ᱠᱟᱛᱮ ᱤᱧ ᱢᱟ ᱜᱮ ᱢᱮᱛᱟ ᱫᱤᱭᱟᱹᱧ ᱮ ᱢᱟ ᱤᱧ ᱱᱚᱣᱟ ᱡᱟᱸᱜᱟ ᱨᱮ ᱦᱟᱹᱥᱩ ᱠᱟᱹᱱᱟᱹᱧ ᱱᱟ ᱪᱮᱫ ᱪᱤᱠᱟᱭᱟᱧ ᱠᱷᱟᱡ ᱫᱚ ᱢᱟ ᱢᱮᱱᱮᱫᱟᱭ ᱡᱮ ᱫᱟ ᱥᱩᱱᱩᱢ ᱛᱮ ᱤᱥᱠᱩᱨ ᱥᱩᱱᱩᱢ ᱛᱮ ᱤᱥᱠᱤᱨᱟ ᱤᱧ ᱢᱟ ᱜᱮ ᱤᱧ ᱜᱚᱜᱚ ᱛᱮ ᱟᱫᱚ ᱤᱧ ᱜᱚᱜᱚ ᱢᱮᱱᱮᱫᱟᱭ ᱟᱫᱚ ᱧᱮᱞ ᱢᱮ ᱦᱟᱹᱥᱩᱜ ᱠᱟᱱ ᱛᱟᱢᱟ ᱥᱮ ᱪᱤᱠᱟᱹᱜ ᱠᱟᱱ ᱛᱟᱢᱟ ᱮᱱᱠᱷᱟᱡ ᱫᱚ ᱢᱮᱱᱮᱫᱟ ᱦᱟᱥᱩᱜ ᱠᱟᱱᱟ ᱠᱷᱟᱡ ᱫᱚᱭ ᱢᱮᱱᱮᱫᱟ ᱪᱟᱞᱟᱜ ᱢᱮ ᱱᱟᱹᱱᱤ ᱴᱷᱮᱡ ᱱᱟᱹᱱᱤ ᱛᱮᱢ ᱞᱟᱜᱟᱣ ᱢᱮᱭᱟ ᱢᱤᱫᱴᱟᱝ ᱪᱷᱟᱞ ᱢᱮᱱᱟᱜᱼᱟ ᱟᱫᱚ ᱴᱷᱤᱠ ᱜᱮᱭᱟ ᱟᱫᱚ ᱪᱟᱞᱟᱣ ᱮᱱᱟᱹᱧ ᱱᱟᱹᱱᱤ ᱴᱷᱮᱡ ᱟᱫᱚ ᱱᱟᱹᱱᱤ ᱛᱮ ᱢᱤᱫᱴᱟᱝ ᱜᱟᱡᱟ ᱞᱚᱣᱲᱟ ᱪᱷᱟᱞ ᱢᱮᱛᱟᱜ ᱟᱠᱚ ᱟᱫᱚ ᱚᱱᱟ ᱜᱟᱪᱷ ᱨᱮᱱᱟᱜ ᱚᱱᱟ ᱪᱷᱟᱞ ᱞᱟᱜᱟᱣ ᱠᱟᱫᱤᱧ ᱨᱤᱫ ᱠᱟᱛᱮ ᱢᱤᱦᱤ ᱠᱟᱛᱮ ᱚᱱᱟ ᱞᱟᱜᱟᱣ ᱠᱟᱫᱤᱧᱟᱹ ᱡᱟ ᱦᱟᱥᱩ ᱱᱤᱱᱟᱹᱧ ᱟᱱᱟ ᱴᱷᱮᱡ ᱞᱟᱜᱟᱣ ᱠᱟᱛᱮᱫ ᱛᱤᱧᱟᱹ ᱟᱫᱚ ᱞᱟᱜᱟᱣ ᱠᱟᱛᱮ ᱛᱟᱯᱚᱨᱮ ᱢᱮᱛᱟ ᱫᱤᱧᱟᱹ ᱱᱤᱛᱚᱜ ᱞᱟᱜᱟᱣ ᱢᱮ ᱯᱚᱨᱮ ᱥᱮᱛᱟᱜ ᱛᱮ ᱴᱷᱤᱠ ᱩᱛᱟᱹᱨᱚᱜ ᱛᱟᱢᱟ ᱠᱷᱮ ᱟᱫᱚᱧ ᱞᱟᱜᱟᱣ ᱠᱮᱫᱟᱹᱧ ᱞᱟᱜᱟᱣ ᱠᱟᱛᱮ ᱯᱚᱨᱮᱨ ᱫᱤᱱ ᱥᱮᱛᱟᱜ ᱴᱷᱤᱠ ᱮᱱ ᱛᱤᱧᱟᱹ ᱛᱩᱵᱮ ᱦᱟᱹᱥᱩ ᱥᱮᱱ ᱫᱚ ᱟᱰᱚ ᱢᱤᱫ ᱡᱚᱠᱷᱮᱡ ᱰᱟᱠᱴᱚᱨ ᱚᱲᱟᱜ ᱪᱟᱞᱟᱣ ᱮᱱᱟᱹᱧ ᱰᱟᱠᱛᱟᱨ ᱚᱲᱟᱜ ᱪᱟᱞᱟᱣ ᱠᱟᱛᱮ ᱨᱟᱱ ᱠᱚ ᱮᱢᱟ ᱫᱤᱧᱟᱹ ᱨᱟᱱ ᱠᱚ ᱮᱢᱟ ᱫᱤᱧᱟᱹ ᱟᱫᱚ ᱡᱚᱢ ᱠᱮᱫᱟᱹᱧ ᱛᱷᱚᱲᱟ ᱴᱷᱤᱠ ᱮᱱ ᱛᱤᱧᱟᱹ ᱮᱱᱠᱟ ᱠᱟᱛᱮᱫ ᱜᱮ ᱤᱧᱫᱚ ᱴᱷᱤᱠ ᱞᱮᱫᱟᱹᱧ ᱟᱫᱚ ᱤᱭᱟᱹ ᱰᱟᱠᱛᱟᱨ ᱠᱚ ᱠᱩᱞᱤ ᱮᱫᱤᱧᱟ ᱪᱮᱫ ᱞᱮᱠᱟ ᱠᱟᱛᱮ ᱦᱟᱹᱥᱩ ᱠᱟᱱᱟ ᱠᱷᱟᱡ ᱫᱩᱧ ᱢᱮᱱᱮᱫᱟᱧ ᱠᱷᱮᱞᱟ ᱠᱷᱮᱞᱟ ᱛᱮᱜᱮ ᱵᱩᱡᱩᱨ ᱮᱱᱟᱹᱧ ᱚᱱᱠᱟ ᱠᱟᱛᱮᱫ ᱜᱮ ᱦᱟᱹᱥᱩᱭᱮᱱᱟᱹᱧ ᱟᱫᱩᱭ ᱞᱟᱹᱭᱮᱫᱟ ᱚ ᱛᱟᱯᱚᱨᱮ ᱟᱡᱮ ᱢᱩᱵᱷ ᱠᱚ ᱮᱢᱟ ᱫᱤᱧᱟᱹ ᱟᱫᱚ ᱢᱩᱵᱷ ᱢᱩᱵᱷ ᱦᱚᱸ ᱮᱢᱟᱫᱤᱧᱟᱹᱭ ᱟᱨ ᱨᱟᱱ ᱦᱚᱸ ᱮᱢᱟ ᱫᱤᱧᱟᱹᱭ ᱚᱱᱠᱟ ᱠᱟᱛᱮᱫ ᱜᱮ ᱴᱷᱤᱠ ᱞᱮᱱ ᱛᱤᱧᱟᱹ ᱚᱱᱟ ᱦᱟᱹᱥᱩ ᱤᱧᱟᱹᱜ ᱤᱱᱠᱟᱹ ᱫᱩ ᱥᱚᱯᱛᱟ ᱛᱤᱱ ᱥᱚᱯᱛᱟ ᱛᱟᱦᱮᱸ ᱞᱮᱱᱟ